ᱠᱷᱮᱨᱣᱟᱲ ᱥᱟᱶᱛᱟ ᱨᱮᱱ ᱧᱩᱛᱩᱢᱟᱱ ᱦᱚᱲ ᱟᱵᱚ ᱠᱷᱮᱨᱣᱟᱲ ᱥᱟᱶᱛᱟ ᱵᱟᱠᱷᱨᱟ ᱱᱟᱯᱟᱭ ᱠᱚ ᱠᱟᱹᱢᱤ ᱞᱟᱜᱼᱟ ᱚᱱᱟᱛᱮ ᱡᱟᱦᱟᱸ ᱞᱮᱠᱟ ᱥᱤᱫᱩ ᱠᱟᱹᱱᱦᱩ ᱛᱟᱹᱠᱤᱱ ᱫᱚᱵᱚᱱ ᱢᱮᱛᱟ ᱠᱤᱱᱟᱹ ᱵᱤᱨ ᱥᱤᱫᱷᱩ ᱠᱟᱹᱱᱦᱩ ᱟᱨ ᱛᱤᱞᱠᱟᱹ ᱢᱟᱺᱡᱷᱤ ᱫᱚ ᱵᱟᱵᱟ ᱛᱤᱞᱠᱟᱹ ᱢᱟᱺᱡᱷᱤ ᱵᱚᱱ ᱢᱮᱛᱟᱭᱟ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱛᱟᱹᱹᱠᱤᱱ ᱫᱚ ᱯᱟᱹᱨᱥᱤ ᱥᱤᱧ ᱪᱟᱸᱫᱳ ᱵᱚᱱ ᱢᱮᱛᱟ ᱠᱤᱱᱟᱹ ᱚᱱᱠᱟᱜᱮ ᱟᱨᱦᱚᱸ ᱟᱹᱰᱤ ᱰᱷᱮᱨ ᱦᱚᱲ ᱢᱮᱱᱟᱜ ᱟᱠᱟᱫ ᱵᱚᱱᱟ ᱡᱟᱦᱟᱸ ᱞᱮᱠᱟ ᱥᱩᱱᱟᱨᱟᱢ ᱥᱚᱨᱮᱱ ᱫᱚ ᱵᱷᱩᱨᱠᱟᱹ ᱤᱯᱤᱞ ᱢᱮᱱᱛᱮ ᱵᱚᱱ ᱢᱮᱛᱟᱭᱟ